ᱨᱟᱥᱴᱨᱤᱭᱚ ᱥᱟᱸᱜᱟᱲ ᱨᱮᱭᱟᱜ ᱢᱟᱱ ᱫᱚ ᱟᱹᱰᱤ ᱱᱟᱯᱟᱭ ᱜᱮᱭᱟ ᱱᱚᱰᱮ ᱫᱚ ᱢᱟᱱᱮ ᱢᱤᱫᱴᱮᱱ ᱡᱟᱭᱜᱟ ᱱᱤᱨᱫᱤᱥᱴᱚ ᱠᱟᱛᱮᱫ ᱡᱮᱢᱚᱱ ᱟᱞᱮ ᱱᱚᱣᱟ ᱯᱚᱱᱚᱛ ᱥᱮ ᱴᱷᱟᱶ ᱴᱷᱮᱱ ᱡᱟᱭᱜᱟ ᱫᱚ ᱟᱹᱫᱤᱱᱟ ᱱᱚᱣᱟ ᱠᱚ ᱱᱚᱝᱠᱟᱱ ᱡᱟᱭᱜᱟ ᱨᱮᱫᱚ ᱵᱤᱵᱷᱤᱱᱱᱚ ᱡᱟᱭᱜᱟ ᱠᱷᱚᱱ ᱦᱚᱲ ᱫᱟᱬᱟᱱ ᱞᱮᱠᱟ ᱥᱮ ᱧᱮᱧᱮᱞ ᱞᱮᱠᱟ ᱠᱚ ᱦᱤᱡᱩᱜᱼᱟ ᱥᱮ ᱟᱨᱦᱚᱸ ᱟᱭᱢᱟ ᱞᱮᱠᱟ ᱥᱮ ᱡᱟᱛᱟᱭᱟᱛ ᱵᱮᱵᱚᱥᱛᱷᱟ ᱠᱚᱦᱚᱸ ᱱᱟᱯᱟᱭ ᱜᱮᱭᱟ ᱚᱱᱟ ᱠᱚ ᱡᱟᱭᱜᱟ ᱨᱮᱭᱟᱜ ᱫᱚ ᱥᱮ ᱱᱚᱣᱟ ᱠᱚ ᱧᱮᱞ ᱠᱟᱛᱮᱫ ᱦᱚᱸ ᱦᱚᱲ ᱟᱭᱢᱟ ᱞᱮᱠᱟᱱ ᱡᱤᱱᱤᱥ ᱠᱚ ᱪᱮᱫ ᱫᱟᱲᱮᱭᱟᱜᱼᱟ ᱚᱱᱟ ᱠᱷᱟᱹᱛᱤᱨᱟᱜ ᱛᱮ ᱢᱟᱴᱷᱮ ᱠᱷᱚᱱ ᱦᱚᱸ ᱦᱚᱲ ᱠᱚ ᱦᱤᱡᱩᱜᱼᱟ ᱮᱭ ᱠᱟᱨᱚᱱᱮ ᱤᱧᱫᱚᱧ ᱢᱮᱱᱟᱹᱧ ᱡᱮ ᱨᱟᱥᱴᱨᱤᱭᱚ ᱥᱟᱸᱜᱟᱲ ᱨᱮᱭᱟᱜ ᱢᱟᱹᱱ ᱫᱚ ᱟᱹᱰᱤ ᱱᱟᱯᱟᱭ ᱜᱮᱭᱟ ᱥᱮ ᱱᱚᱣᱟ ᱠᱚ ᱡᱟᱭᱜᱟ ᱨᱮᱭᱟᱜ ᱢᱟᱱᱮ ᱥᱮᱫᱟᱭᱟᱜ ᱱᱟᱜᱟᱢ ᱨᱮᱭᱟᱜ ᱡᱤᱱᱤᱥ ᱠᱚ ᱧᱮᱞ ᱠᱟᱛᱮᱫ ᱟᱭᱢᱟ ᱠᱤᱪᱷᱩ ᱡᱤᱱᱤᱥ ᱪᱮᱫᱚᱜᱼᱟ ᱮᱭ ᱠᱷᱟᱹᱛᱤᱨᱟᱜ ᱛᱮ ᱢᱟᱱᱮ ᱵᱤᱵᱤᱱᱱᱚ ᱡᱟᱭᱜᱟ ᱠᱷᱚᱱ ᱦᱚᱲ ᱠᱚ ᱦᱤᱡᱩᱜᱼᱟ